ᱤᱧᱟᱹᱜ ᱥᱚᱨᱮᱥ ᱯᱮᱱᱴᱤᱝ ᱠᱟᱨᱤ ᱟᱨ ᱦᱩᱱᱟᱹᱨ ᱫᱚ

ᱚᱱᱟ ᱫᱚ ᱦᱩᱭᱩᱜ ᱠᱟᱱᱟ ᱤᱧ ᱡᱟᱦᱟᱸᱧ ᱯᱮᱱᱴᱤᱝᱟ ᱚᱱᱟ ᱨᱮᱱᱟᱜ ᱢᱚᱨᱢᱚ ᱫᱚ ᱟᱹᱰᱤ ᱡᱩᱫᱟᱹ ᱜᱮᱭᱟ ᱠᱟᱨᱚᱱ ᱯᱮᱱᱴᱤᱝ ᱥᱮ ᱪᱷᱚᱵᱤ ᱡᱟᱦᱟᱸᱭ ᱥᱤᱞᱯᱤ ᱟᱨᱴᱤᱥᱴ ᱠᱚ ᱵᱮᱱᱟᱣᱟ ᱚᱱᱟ ᱫᱚ ᱟᱠᱷᱨᱤᱧ ᱞᱟᱹᱜᱤᱜ ᱜᱮᱠᱚ ᱵᱮᱱᱟᱣᱟ ᱟᱨ ᱡᱟᱦᱟᱸ ᱥᱚᱨᱮᱥ ᱯᱮᱱᱴᱤᱝ ᱚᱱᱟ ᱫᱚ ᱚᱱᱟ ᱦᱚᱸᱠᱚ ᱟᱠᱷᱨᱤᱧ ᱜᱮᱭᱟ ᱛᱚᱵᱮ ᱢᱮᱱᱠᱷᱟᱱ ᱟᱹᱠᱷᱨᱤᱧ ᱠᱟᱛᱮᱫ ᱥᱟᱱᱛᱤ ᱥᱮ ᱨᱟᱹᱥᱠᱟᱹ ᱫᱚ ᱯᱚᱭᱥᱟ ᱛᱤᱱ ᱜᱷᱟᱹᱲᱤᱡ ᱮᱢ ᱧᱟᱢᱟ ᱩᱱᱜᱷᱟᱲᱤᱡ ᱜᱮᱢ ᱧᱟᱢᱟ ᱠᱤᱱᱛᱩ ᱡᱟᱦᱟᱸ ᱢᱤᱜᱴᱮᱡ ᱮᱢ ᱯᱮᱱᱴᱤᱝ ᱠᱮᱫᱟ ᱚᱱᱟ ᱯᱮᱱᱴᱤᱝ ᱫᱚ ᱢᱤᱫ ᱫᱷᱟᱣ ᱜᱮ ᱦᱩᱭᱩᱜᱼᱟ ᱫᱚᱥᱟᱨ ᱫᱷᱟᱣ ᱫᱚ ᱚᱝᱠᱟᱱᱟᱜ ᱫᱚ ᱵᱟᱝ ᱜᱮ ᱦᱩᱭᱩᱜᱼᱟ ᱚᱱᱟᱛᱮ ᱯᱚᱭᱥᱟ ᱧᱟᱢ ᱠᱷᱟᱹᱛᱤᱨ ᱛᱮᱦᱚᱸ ᱯᱚᱭᱥᱟ ᱧᱟᱢ ᱠᱟᱛᱮᱫ ᱨᱮᱦᱚᱸ ᱢᱮᱱᱠᱷᱟᱱ ᱚᱱᱟ ᱪᱷᱚᱵᱤᱢ ᱟᱠᱷᱨᱤᱧ ᱠᱮᱫᱟ ᱥᱟᱱᱛᱤ ᱚᱨᱛᱷᱟᱛ ᱚᱱᱟ ᱨᱟᱹᱥᱠᱟᱹ ᱫᱚ ᱠᱤᱱᱛᱩ ᱵᱟᱢ ᱧᱟᱢᱟ ᱚᱱᱟᱛᱮ ᱥᱚᱨᱮᱥ ᱯᱮᱱᱴᱤᱝ ᱫᱚ ᱥᱚᱵ ᱥᱩᱢᱟᱹᱭ ᱱᱤᱡᱮᱨ ᱴᱷᱮᱡ ᱛᱮᱦᱮᱱ ᱜᱮ ᱡᱟᱹᱨᱩᱲᱟ ᱠᱤᱱᱛᱩ ᱥᱩᱢᱟᱹᱭ ᱥᱩᱢᱟᱹᱭ ᱫᱚ ᱪᱮᱫ ᱮᱢ ᱪᱤᱠᱟᱭᱟ ᱟᱠᱷᱨᱤᱧ ᱦᱚᱸᱛᱚ ᱦᱩᱭᱩᱜᱼᱟ